ᱦᱮᱞᱳ ᱟᱵᱮᱱ ᱵᱟᱥ ᱢᱟᱞᱤᱠ ᱵᱮᱱ ᱢᱮᱱᱮᱫᱼᱟ ᱟᱞᱤᱧ ᱟᱵᱮᱱᱟᱜ ᱵᱟᱥ ᱞᱤᱧ ᱵᱷᱟᱲᱟ ᱞᱮᱫᱼᱟ ᱟᱨ ᱮᱰᱵᱷᱟᱱᱥ ᱴᱟᱠᱟ ᱦᱚᱸᱞᱮ ᱮᱢ ᱞᱮᱫᱼᱟ ᱢᱮᱱᱠᱷᱟᱱ ᱟᱵᱤᱱᱤᱡ ᱵᱟᱥ ᱵᱟᱞᱟ ᱥᱚᱢᱚᱭ ᱨᱮ ᱜᱟᱹᱰᱤ ᱵᱟᱭ ᱥᱮᱴᱮᱨᱟᱜ ᱞᱮᱛᱮ ᱟᱞᱮ ᱡᱟᱦᱟᱸ ᱪᱟᱞᱟᱜ ᱨᱮᱱᱟᱜ ᱛᱟᱦᱮᱸ ᱠᱟᱱᱟ ᱚᱸᱰᱮ ᱵᱟᱞᱮ ᱥᱮᱴᱮᱨ ᱫᱟᱲᱮᱭᱟᱜᱱᱟ ᱟᱨ ᱟᱞᱮ ᱡᱟᱦᱟᱸ ᱯᱩᱭᱥᱟᱹ ᱞᱮ ᱮᱢ ᱞᱮᱫᱼᱟ ᱜᱟᱹᱰᱤ ᱵᱷᱟᱲᱟ ᱟᱨ ᱦᱟᱸᱰᱮᱱᱟᱜ ᱡᱟᱦᱟᱸ ᱯᱩᱭᱥᱟᱹ ᱪᱟᱞᱟᱜ ᱨᱮᱱᱟᱜ ᱞᱮ ᱵᱷᱟᱲᱟ ᱞᱮᱫᱼᱟ ᱚᱱᱟ ᱛᱟᱞᱮ ᱵᱮᱠᱟᱨᱮᱱᱟ ᱮᱱᱠᱷᱟᱱ ᱟᱞᱤᱧ ᱟᱵᱤᱱ ᱴᱷᱮᱱ ᱱᱤᱭᱟᱹᱜᱮ ᱟᱨᱫᱟᱥ ᱟᱞᱮᱭᱟᱜ ᱡᱟᱦᱟᱸ ᱵᱟᱥᱞᱮ ᱵᱷᱟᱲᱟ ᱞᱮᱫᱼᱟ ᱚᱱᱟ ᱯᱩᱭᱥᱟᱹ ᱟᱨ ᱦᱟᱸᱰᱮᱱᱟᱜ ᱪᱟᱞᱟᱜ ᱨᱮᱱᱟᱜ ᱡᱟᱦᱟᱸ ᱜᱮ ᱴᱟᱠᱟ ᱛᱟᱞᱮ ᱢᱮᱱᱟᱜᱼᱟ ᱚᱱᱟ ᱜᱩᱜᱳᱞ ᱯᱮᱹ ᱛᱮ ᱵᱟᱠᱷᱟᱱ ᱟᱵᱤᱱ ᱦᱮᱡ ᱠᱟᱛᱮᱫ ᱨᱮᱦᱚᱸ ᱮᱢ ᱠᱟᱜ ᱛᱟᱞᱮᱵᱮᱱ ᱤᱱᱟᱹᱜᱮ ᱟᱞᱤᱧᱟᱜ ᱟᱵᱤᱱ ᱴᱷᱮᱱ ᱟᱨᱫᱟᱥ